ᱦᱮᱞᱳ ᱟᱢ ᱠᱤ ᱴᱳᱴᱳ ᱰᱨᱟᱭᱵᱷᱟᱨᱮᱢ ᱢᱮᱱᱫᱟ ᱤᱧ ᱵᱟᱥᱲᱟ ᱟᱹᱛᱩ ᱠᱷᱚᱱ ᱥᱩᱱᱤᱛᱟ ᱦᱮᱢᱵᱨᱚᱢ ᱤᱧ ᱢᱮᱱᱫᱟ ᱤᱧ ᱨᱟᱱᱤᱜᱚᱸᱡᱽ ᱤᱧ ᱪᱟᱞᱟᱜᱼᱟ ᱟᱢᱟᱜ ᱢᱤᱫ ᱴᱳᱴᱳ ᱯᱷᱟᱠᱟ ᱢᱮᱱᱟᱜᱼᱟ ᱤᱧ ᱚᱱᱟᱛᱮ ᱨᱟᱱᱤᱜᱚᱸᱡᱽ ᱤᱧ ᱪᱟᱞᱟᱜᱼᱟ ᱟᱨ ᱜᱚᱱᱚᱝ ᱫᱚ ᱛᱤᱱᱟᱹᱜ ᱮᱢ ᱦᱟᱛᱟᱣᱟ ᱛᱟᱦᱞᱮ ᱢᱟ ᱚᱱᱠᱟᱜᱮ ᱠᱟᱛᱷᱟ ᱛᱟᱦᱮᱭᱮᱱᱟ ᱛᱟᱦᱞᱮᱢ ᱤᱫᱤᱭᱤᱧᱟ ᱟᱨ ᱦᱚᱞᱟ ᱡᱟᱦᱟᱧ ᱢᱮᱛᱟᱜ ᱢᱮ ᱛᱟᱦᱮᱱᱟ ᱚᱱᱟ ᱴᱷᱟᱶ ᱨᱮᱫᱚ ᱵᱟᱝ ᱟᱢᱫᱚ ᱵᱟᱹᱵᱩ ᱯᱩᱨ ᱨᱮ ᱦᱤᱡᱩᱜ ᱢᱮ ᱚᱸᱰᱮ ᱠᱷᱚᱱᱤᱧ ᱟᱞᱮ ᱟᱹᱛᱩ ᱛᱤᱧ ᱪᱟᱞᱟᱜᱼᱟ